ᱵᱟᱞᱮ ᱜᱤᱫᱽᱨᱟᱹ ᱪᱮᱛᱟᱱᱼᱛᱮ ᱤᱧᱟᱹᱜ ᱢᱚᱱᱮ ᱫᱚ ᱱᱚᱝᱠᱟ ᱠᱟᱱᱟ ᱡᱮ ᱜᱤᱫᱽᱨᱟᱹ ᱡᱩᱫᱤ ᱵᱚᱱ ᱫᱚᱦᱚᱭᱮᱭᱟ ᱩᱱᱤᱫᱚ ᱯᱟᱨᱠᱚᱢ ᱨᱮᱵᱚᱱ ᱫᱚᱦᱚᱭᱮᱭᱟ ᱟᱨ ᱵᱮᱥ ᱵᱮᱥ ᱞᱩᱜᱽᱲᱤ ᱛᱮᱵᱚᱱ ᱵᱟᱸᱫᱮᱭᱮᱭᱟ ᱦᱚᱨᱚᱜ ᱵᱟᱸᱫᱮᱭᱮᱭᱟ ᱟᱨ ᱟᱭᱳᱦᱚᱸ ᱩᱱᱤᱦᱚᱸ ᱵᱮᱥ ᱵᱮᱥ ᱞᱩᱜᱽᱲᱤ ᱛᱮᱵᱚᱱ ᱵᱟᱸᱫᱮᱭᱮᱭᱟ ᱪᱮᱫᱟᱜ ᱪᱮ ᱡᱩᱫᱤ ᱠᱷᱟᱨᱟᱯ ᱞᱩᱜᱽᱲᱤ ᱛᱮ ᱩᱱᱤ ᱡᱩᱫᱤᱵᱚᱱ ᱵᱟᱸᱫᱮᱭᱮ ᱠᱷᱟᱱ ᱫᱚ ᱟᱭᱟᱜ ᱤᱱᱯᱷᱮᱠᱥᱮᱱ ᱠᱚ ᱚᱱᱟ ᱜᱤᱫᱽᱨᱟᱹ ᱴᱷᱮᱱ ᱦᱩᱭᱩᱜᱼᱟ ᱚᱱᱟ ᱢᱮᱱᱛᱮ ᱟᱭᱳ ᱟᱨ ᱢᱟ ᱫᱚ ᱜᱤᱫᱽᱨᱟᱹ ᱫᱚ ᱵᱟᱱᱟᱨ ᱵᱮᱥ ᱛᱮᱵᱚᱱ ᱫᱚᱦᱚ ᱠᱤᱱᱟᱹ ᱚᱨ ᱟᱵᱚ ᱟᱵᱚᱵᱚᱱ ᱢᱮᱱᱟ ᱜᱤᱫᱽᱨᱟᱹ ᱫᱚ ᱞᱚᱞᱚ ᱫᱟᱜ ᱛᱮᱵᱚᱱ ᱟᱹᱨᱩᱵ ᱥᱟᱯᱷᱟᱭᱮᱭᱟ ᱪᱮᱫᱟᱜ ᱥᱮ ᱨᱮᱭᱟᱲ ᱮᱢᱟᱱᱮᱭᱟ ᱥᱩᱭᱮᱴᱟᱨ ᱠᱚᱵᱚᱱ ᱦᱚᱨᱚᱜ ᱟᱭᱟ ᱟᱨ ᱨᱮᱭᱟᱲ ᱛᱮᱵᱚᱱ ᱵᱟᱪᱷᱟ ᱞᱟᱹᱜᱤᱫ ᱩᱱᱤᱫᱚ ᱯᱟᱨᱠᱚᱢ ᱨᱮᱜᱮ ᱵᱚᱱ ᱜᱤᱛᱤᱡᱮᱭᱟ ᱟᱨ ᱩᱱᱤᱫᱚ ᱟᱡ ᱟᱭᱳ ᱫᱚ ᱟᱹᱭᱩᱵ ᱡᱚᱠᱷᱮᱡ ᱟᱞᱚᱭ ᱩᱢᱚᱜ ᱢᱟᱭ ᱩᱱᱤᱫᱚ ᱥᱮᱛᱟᱜ ᱯᱟᱭᱟᱨᱟ ᱨᱮᱜᱮ ᱩᱢᱚᱜᱼᱢᱟᱭ ᱟᱨ ᱵᱟᱹᱵᱩ ᱡᱩᱫᱤ ᱨᱮᱸᱜᱮᱡ ᱮᱠᱷᱟᱱ ᱫᱚ ᱫᱩᱫᱷ ᱠᱚᱭ ᱮᱢᱟᱭᱼᱢᱟᱭ ᱟᱨ ᱟᱡᱫᱚ ᱞᱚᱞᱚ ᱫᱟᱜᱼᱜᱮ ᱧᱩᱭᱢᱟᱭ ᱚᱱᱟ ᱛᱮᱜᱮ ᱜᱤᱫᱽᱨᱟᱹ ᱫᱚ ᱵᱮᱥᱮ ᱛᱟᱦᱮᱱᱟ